ᱤᱧᱟᱹᱜ ᱴᱚᱴᱷᱟ ᱨᱮ ᱫᱩᱨᱤᱵᱽ ᱧᱮᱞ ᱞᱮᱠᱷᱟᱱ ᱠᱷᱟᱹᱲᱤ ᱢᱟᱹᱴᱤ ᱢᱮᱱᱟᱜᱼᱟ ᱱᱚᱣᱟ ᱫᱚ ᱤᱧᱟᱹᱜ ᱵᱮᱯᱥᱟ ᱨᱮ ᱟᱹᱰᱤ ᱠᱟᱹᱢᱤ ᱨᱮ ᱵᱮᱵᱷᱟᱨ ᱮᱢ ᱜᱮᱛᱮ ᱮᱢ ᱜᱮᱭᱟᱭ